ᱟᱞᱮᱭᱟᱜ ᱟᱹᱛᱩ ᱨᱮ ᱥᱮ ᱮᱴᱟᱜ ᱟᱹᱛᱩ ᱨᱮ ᱨᱳᱜᱽ ᱟᱡᱟᱨ ᱟᱹᱰᱤ ᱵᱟᱹᱲᱛᱤ ᱢᱮᱱᱟᱜᱼᱟ ᱟᱞᱮᱭᱟᱜ ᱥᱩᱨ ᱥᱩᱯᱩᱨ ᱠᱚᱨᱮ ᱦᱚᱸ ᱦᱚᱥᱯᱤᱴᱟᱞ ᱵᱟᱹᱱᱩᱜᱼᱟ ᱡᱩᱫᱤ ᱧᱟᱢ ᱞᱮᱭᱟ ᱯᱟᱛᱞᱟ ᱯᱟᱭᱠᱷᱟᱱᱟ ᱞᱟᱡ ᱦᱟᱹᱥᱩ ᱵᱚᱦᱚᱜ ᱦᱟᱹᱥᱩ ᱚᱱᱠᱟᱱ ᱥᱩᱨ ᱥᱩᱯᱩᱨ ᱨᱮ ᱵᱮᱵᱚᱥᱛᱷᱟ ᱵᱟᱹᱱᱩᱜᱼᱟ ᱟᱹᱰᱤ ᱮᱴᱠᱮᱴᱚᱬᱮ ᱢᱮᱱᱟᱜ ᱛᱟᱞᱮᱭᱟ ᱟᱞᱮ ᱚᱱᱟ ᱪᱤᱠᱤᱛᱥᱟ ᱞᱟᱹᱜᱤᱫ ᱟᱹᱰᱤ ᱥᱟᱺᱜᱤᱧ ᱥᱟᱺᱜᱤᱧ ᱪᱟᱞᱟᱜ ᱦᱩᱭᱩᱜ ᱛᱟᱞᱮᱭᱟ ᱟᱞᱮ ᱟᱹᱛᱩ ᱨᱮᱱᱟᱜ ᱫᱚ ᱵᱟᱝ ᱮᱴᱟᱜ ᱟᱹᱛᱩ ᱨᱮᱱᱟᱜ ᱦᱚᱸ ᱟᱹᱰᱤ ᱮᱴᱠᱮᱴᱚᱬᱮ ᱢᱮᱱᱟᱜᱼᱟ ᱚᱱᱟ ᱠᱷᱟᱹᱛᱤᱨ ᱛᱮ ᱟᱞᱮ ᱟᱹᱛᱩ ᱨᱮᱫᱚ ᱥᱮ ᱮᱴᱟᱜ ᱟᱹᱛᱩ ᱨᱮᱫᱚ ᱟᱞᱮ ᱥᱩᱨ ᱥᱩᱯᱩᱨ ᱨᱮ ᱚᱱᱠᱟᱱ ᱵᱷᱟᱹᱞᱤ ᱦᱚᱥᱯᱤᱴᱟᱞ ᱵᱟᱹᱱᱩᱜᱼᱟ